ᱤᱧ ᱟᱞᱮ ᱟᱛᱳ ᱨᱮᱭᱟᱜ ᱠᱟᱛᱷᱟ ᱟᱹᱰᱤ ᱵᱷᱟᱜᱮ ᱛᱮᱜᱮᱧ ᱞᱟᱹᱭ ᱫᱟᱲᱮᱭᱟᱜᱼᱟ ᱪᱮᱫᱟᱜ ᱥᱮ ᱟᱞᱮ ᱟᱛᱳ ᱫᱚ ᱟᱹᱰᱤ ᱢᱟᱨᱟᱝ ᱨᱟᱥᱮ ᱟᱛᱳ ᱠᱟᱱᱟ ᱯᱩᱨᱩᱵ ᱯᱚᱪᱷᱤᱢ ᱛᱮ ᱡᱮᱞᱮᱧᱟ ᱠᱩᱞᱦᱤ ᱢᱩᱪᱟᱹᱫ ᱯᱩᱨᱩᱵ ᱱᱟᱠᱷᱟ ᱨᱮ ᱢᱤᱫᱴᱟᱝ ᱟᱹᱰᱤ ᱢᱟᱨᱟᱝ ᱢᱟᱛᱠᱚᱢ ᱫᱟᱨᱮ ᱢᱮᱱᱟᱜᱼᱟ ᱟᱛᱳ ᱛᱟᱞᱟ ᱨᱮ ᱟᱹᱰᱤ ᱢᱚᱡᱽ ᱟᱹᱰᱤ ᱪᱮᱦᱨᱟ ᱢᱟᱹᱡᱷᱤ ᱛᱷᱟᱱ ᱢᱮᱱᱟᱜᱼᱟ ᱟᱛᱳ ᱠᱷᱚᱱ ᱩᱛᱛᱚᱨ ᱟᱲᱮ ᱨᱮ ᱡᱟᱦᱮᱨ ᱢᱮᱱᱟᱜ ᱛᱟᱞᱮᱭᱟ ᱟᱨ ᱚᱱᱟ ᱡᱟᱦᱮᱨ ᱨᱮ ᱟᱞᱮ ᱡᱟᱦᱮᱨ ᱟᱭᱳ ᱢᱟᱨᱟᱝ ᱵᱩᱨᱩ ᱢᱚᱬᱮ ᱠᱚ ᱛᱩᱨᱩᱭ ᱠᱚᱞᱮ ᱵᱚᱸᱜᱟ ᱦᱟᱠᱚᱣᱟ ᱟᱛᱳ ᱨᱮᱱ ᱥᱟᱱᱟᱢ ᱦᱚᱲ ᱟᱹᱰᱤ ᱱᱟᱯᱟᱭ ᱠᱮ ᱟᱹᱰᱤ ᱱᱤᱨᱟᱹᱭ ᱛᱮᱞᱮ ᱛᱟᱦᱮᱱᱟ ᱥᱟᱱᱟᱢ ᱦᱚᱲ ᱥᱟᱹᱜᱟᱹᱭ ᱢᱮᱱᱟᱜ ᱛᱟᱞᱮᱭᱟ ᱟᱹᱰᱤ ᱱᱟᱯᱟᱭ ᱛᱮ ᱢᱟᱹᱡᱷᱤ ᱦᱟᱲᱟᱢ ᱥᱮ ᱟᱛᱳ ᱢᱚᱬᱮ ᱦᱚᱲ ᱞᱮ ᱢᱟᱱᱚᱛ ᱠᱚᱣᱟ ᱟᱞᱮᱭᱟᱜ ᱟᱛᱳ ᱫᱚ ᱟᱹᱰᱤ ᱜᱮ ᱱᱟᱯᱟᱭᱟ ᱥᱮᱛᱟᱜ ᱞᱮᱱ ᱠᱷᱟᱱ ᱜᱮ ᱜᱚᱜᱚ ᱠᱚᱫᱚ ᱜᱮᱡ ᱜᱩᱨᱤᱡ ᱛᱷᱟᱹᱨᱤ ᱵᱟᱹᱴᱤ ᱠᱚ ᱡᱚᱜ ᱥᱟᱯᱟ ᱛᱷᱟᱹᱨᱤ ᱵᱟᱹᱴᱤ ᱠᱚ ᱜᱟᱥᱟᱣ ᱢᱟᱡᱟᱣ ᱠᱟᱛᱮ ᱫᱟᱠᱟᱼᱩᱛᱩ ᱠᱚ ᱤᱥᱤᱱᱟ ᱤᱥᱤᱱ ᱵᱟᱲᱟ ᱠᱟᱛᱮ ᱵᱟᱵᱟ ᱠᱚᱫᱚ ᱵᱟᱹᱫᱽ ᱵᱟᱹᱭᱦᱟᱹᱲ ᱴᱟᱣᱩᱱ ᱵᱟᱡᱟᱨ ᱠᱚᱨᱮ ᱠᱟᱹᱢᱤ ᱠᱚ ᱥᱮᱱᱚᱜᱼᱟ ᱟᱨ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱫᱚ ᱥᱚᱢᱚᱭ ᱦᱩᱭ ᱞᱮᱱ ᱠᱷᱟᱱ ᱜᱮ ᱥᱠᱩᱞ ᱥᱠᱩᱞ ᱛᱮᱠᱚ ᱪᱟᱞᱟᱜᱼᱟ ᱟᱹᱰᱤ ᱪᱮᱦᱨᱟ ᱟᱹᱰᱤ ᱱᱟᱯᱟᱭ ᱚᱱᱟ ᱞᱮᱠᱟᱛᱮᱧ ᱞᱟᱹᱭᱮᱜᱼᱟ ᱟᱞᱮ ᱟᱛᱳ ᱫᱚ ᱟᱹᱰᱤ ᱢᱚᱡᱟ ᱟᱹᱰᱤ ᱱᱟᱯᱟᱭᱟ ᱟᱞᱮ ᱟᱛᱳ ᱨᱮᱭᱟᱜ ᱧᱩᱛᱩᱢ ᱫᱚ ᱠᱟᱞᱤᱭᱟᱜᱚᱧᱡᱽ ᱵᱟᱛᱟᱥᱚᱝ